ᱤᱧ ᱡᱟᱦᱟᱸ ᱢᱳᱵᱟᱭᱤᱞ ᱤᱧ ᱦᱟᱛᱟᱣ ᱞᱮᱜ ᱚᱱᱟ ᱫᱚ ᱮᱭᱥᱮᱛᱮ ᱫᱟᱢ ᱦᱤᱥᱟᱹᱵ ᱛᱮᱫᱚ ᱠᱚᱢ ᱜᱮ ᱛᱟᱦᱮᱸ ᱠᱟᱱᱟ ᱟᱹᱰᱤ ᱱᱟᱯᱟᱭ ᱜᱮ ᱩᱱ ᱡᱚᱠᱷᱚᱱ ᱤᱧᱟᱹᱜ ᱩᱱᱟᱹᱜ ᱠᱟᱹᱣᱰᱤ ᱵᱟᱝ ᱛᱟᱦᱮᱸ ᱠᱟᱱᱟ ᱥᱟᱶᱛᱮ ᱠᱟᱹᱣᱰᱤ ᱛᱟᱦᱮᱸ ᱠᱟᱱᱟ ᱩᱱᱟᱹᱜ ᱛᱮᱜᱤᱧ ᱦᱟᱛᱟᱣ ᱫᱟᱲᱮ ᱠᱟᱫᱟ ᱟᱨ ᱠᱟᱹᱢᱤ ᱦᱚᱸ ᱩᱱ ᱡᱚᱠᱷᱚᱡ ᱫᱚ ᱢᱚᱡᱽ ᱜᱮ ᱠᱟᱹᱢᱤᱭᱮᱫᱟ ᱱᱚᱣᱟ ᱢᱳᱵᱟᱭᱤᱞ ᱦᱚᱸ ᱟᱨ ᱟᱹᱰᱤ ᱟᱭᱢᱟ ᱤᱱᱴᱟᱨᱱᱮᱴ ᱨᱮᱱᱟᱜ ᱠᱟᱹᱢᱤ ᱦᱚᱧ ᱠᱟᱹᱢᱤ ᱫᱟᱲᱮᱭᱟᱫᱟ